ᱦᱚᱸ ᱟᱞᱮᱭᱟᱜ ᱴᱚᱴᱷᱟᱨᱮ ᱢᱚᱦᱤᱞᱟ ᱠᱚ ᱞᱟᱹᱜᱤᱫᱼᱛᱮ ᱛᱤᱨᱞᱟᱹ ᱠᱚ ᱞᱟᱹᱜᱤᱫᱼᱛᱮ ᱟᱹᱰᱤᱜᱟᱱ ᱟᱹᱰᱤ ᱨᱚᱠᱚᱢ ᱩᱭᱦᱟᱹᱨ ᱢᱮᱱᱟᱜᱼᱟ ᱟᱹᱰᱤ ᱡᱚᱛᱷᱟᱛ ᱩ ᱭᱦᱟᱹᱨ ᱢᱮᱱᱟᱜᱼᱟ ᱪᱮᱫᱟᱜ ᱥᱮ ᱛᱤᱨᱞᱟᱹ ᱠᱚ ᱞᱟᱹᱜᱤᱫ ᱟᱹᱭᱩᱨ ᱠᱚ ᱛᱤᱨᱞᱟᱹ ᱠᱚᱜᱮ ᱚᱲᱟᱜ ᱥᱟᱢᱵᱲᱟᱣ ᱠᱚ ᱛᱤᱨᱞᱟᱹ ᱠᱚᱜᱮ ᱥᱚᱢᱟᱡᱽ ᱩᱛᱱᱟᱹᱣ ᱠᱚ ᱟᱨ ᱛᱤᱨᱞᱟᱹ ᱠᱚ ᱞᱟᱦᱟᱭ ᱞᱟᱹᱜᱤᱫᱼᱛᱮ ᱟᱞᱮᱫᱚ ᱢᱚᱦᱤᱞᱟ ᱥᱚᱢᱚ ᱪᱟᱞᱟᱣᱟᱞᱮ ᱡᱚᱛᱚ ᱟᱹᱛᱩ ᱨᱮᱜᱮ ᱟᱨ ᱚᱱᱟ ᱥᱟᱯᱛᱟ ᱠᱤ ᱥᱟᱯᱛᱟ ᱫᱩᱲᱩᱵᱽ ᱟᱞᱮ ᱟᱨ ᱥᱟᱯᱛᱟ ᱠᱮ ᱥᱟᱯᱛᱟ ᱵᱚᱪᱚᱛ ᱛᱟᱞᱮ ᱫᱚᱥ ᱴᱟᱠᱟ ᱠᱟᱛᱮᱫ ᱟᱨ ᱚᱱᱟ ᱵᱚᱪᱚᱛ ᱠᱷᱚᱱᱜᱮ ᱟᱞᱮᱫᱚ ᱞᱟᱹᱠᱛᱤ ᱡᱟᱹᱱᱤᱡᱽ ᱚᱥᱩᱵᱤᱫᱟ ᱥᱩᱵᱤᱫᱟ ᱨᱮ ᱨᱤᱱᱞᱮ ᱦᱟᱛᱟᱣᱟ ᱨᱩᱣᱟᱹᱜ ᱨᱟᱵᱟᱝᱼᱨᱮ ᱠᱤ ᱡᱟᱦᱟᱱᱟᱜ ᱞᱟᱹᱠᱛᱤ ᱵᱮᱲᱟᱨᱮ ᱨᱤᱱᱞᱮ ᱦᱟᱛᱟᱣᱟ ᱠᱚᱢ ᱥᱩᱫᱛᱮ ᱠᱚᱢ ᱤᱭᱟᱹᱛᱮ ᱚᱱᱟᱛᱮ ᱟᱞᱮ ᱫᱚ ᱚᱱᱟ ᱛᱤᱨᱞᱟᱹ ᱜᱨᱩᱯ ᱠᱷᱚᱱᱜᱮ ᱛᱤᱨᱞᱟᱹ ᱤᱭᱟᱹ ᱠᱷᱚᱱᱜᱮ ᱡᱩᱢᱤᱫ ᱠᱷᱚᱱᱜᱮ ᱟᱞᱮ ᱫᱚ ᱟᱹᱰᱤ ᱨᱚᱠᱚᱢ ᱨᱚᱡᱽᱜᱟᱨ ᱦᱚᱸᱞᱮ ᱮᱦᱚᱵᱽ ᱟᱠᱟᱫᱟ ᱟᱨ ᱦᱮᱸ ᱱᱤᱛᱳᱜ ᱜᱤᱫᱽᱨᱟᱹ ᱠᱚ ᱱᱟᱯᱟᱭ ᱱᱟᱯᱟᱭ ᱤᱥᱠᱩᱞ ᱠᱚᱨᱮᱞᱮ ᱯᱟᱲᱦᱟᱣᱮᱫ ᱠᱚᱣᱟ ᱟᱨ ᱱᱟᱯᱟᱭ ᱱᱟᱯᱟᱭ ᱚᱲᱟᱜ ᱫᱩᱣᱟᱹᱨ ᱠᱚᱦᱚᱸᱞᱮ ᱵᱮᱱᱟᱣᱮᱜᱼᱟ ᱠᱮᱴᱮᱡᱚᱜ ᱠᱟᱱᱟᱞᱮ ᱟᱨ ᱱᱤᱛᱳᱜ ᱫᱷᱟᱹᱨᱤᱡᱽᱼᱛᱮ ᱟᱹᱰᱤ ᱯᱮᱭᱟ ᱟᱹᱛᱩᱨᱮ ᱤᱧᱫᱩᱧ ᱠᱟᱹᱢᱤ ᱠᱟᱱᱟ ᱟᱨ ᱵᱮᱥᱜᱤᱧ ᱪᱟᱞᱟᱣ ᱟᱹᱜᱩᱣᱟᱠᱟᱫᱟ ᱢᱤᱫᱴᱟᱝ ᱥᱚᱠᱨᱤᱭᱚ ᱫᱤᱫᱤ ᱞᱮᱠᱟᱛᱮᱠᱚ ᱪᱤᱱᱦᱟᱹᱣᱤᱧᱟᱹ ᱟᱨ ᱚᱱᱟᱛᱮ ᱤᱧᱫᱚ ᱱᱚᱣᱟ ᱫᱚ ᱢᱚᱦᱤᱞᱟ ᱫᱚᱥ ᱫᱚ ᱛᱤᱨᱞᱟᱹ ᱠᱚ ᱞᱟᱹᱜᱤᱫ ᱟᱹᱰᱤ ᱡᱚᱛᱷᱟᱛᱤᱹ ᱩᱭᱦᱟᱹᱨᱟᱠᱟᱫᱟ